ᱵᱟᱡᱟᱨ ᱨᱮᱭᱟᱜ ᱨᱮᱰᱤᱢᱮᱴ ᱠᱤᱪᱨᱤᱪ ᱫᱚ ᱠᱷᱩᱵᱜᱮ ᱥᱚᱥᱛᱟ ᱜᱮᱭᱟ ᱠᱷᱩᱵᱜᱮ ᱥᱚᱥᱛᱟ ᱜᱮᱭᱟ ᱫᱟᱢ ᱦᱚᱸ ᱠᱚᱢᱟ ᱟᱨ ᱵᱮᱱᱟᱣ ᱠᱤᱪᱨᱤᱪ ᱫᱚ ᱞᱟᱦᱟ ᱠᱟᱛᱮᱜ ᱛᱟᱨᱯᱚᱨᱮ ᱫᱳᱠᱟᱱᱨᱮ ᱥᱤᱞᱟᱭ ᱦᱩᱭᱩᱜᱼᱟ ᱛᱤ ᱛᱮ ᱜᱟᱞᱟᱝ ᱨᱮᱭᱟᱜ ᱥᱮᱞᱟᱭ ᱠᱤᱪᱨᱤᱪ ᱫᱚ ᱟᱢᱟᱜ ᱢᱟᱯᱛᱮ ᱟᱢᱟᱜ ᱢᱟᱯᱛᱮ ᱥᱮᱞᱟᱭ ᱰᱟᱲᱮᱭᱟᱜᱼᱟ ᱟᱨ ᱟᱭᱢᱟ ᱫᱤᱱ ᱫᱷᱚᱨᱮᱢ ᱦᱚᱨᱚᱜ ᱫᱟᱲᱮᱭᱟᱜᱼᱟ ᱚᱱᱟ ᱠᱤᱪᱨᱤᱪ